ᱟᱪᱪᱷᱟ ᱟᱨ ᱚᱱᱠᱟ ᱟᱹᱞᱤᱧ ᱢᱟ ᱯᱳᱞᱴᱨᱤ ᱢᱟᱞᱤᱧ ᱟᱹᱜᱩᱭᱮᱫ ᱠᱚᱜᱮᱭᱟ ᱛᱚ ᱚᱸᱰᱮ ᱫᱚ ᱡᱚᱛᱚ ᱞᱮᱠᱟᱱ ᱠᱚᱫᱚ ᱵᱟᱠᱚ ᱛᱟᱦᱮᱱᱟ ᱪᱮᱫᱟᱜ ᱤᱱᱠᱟᱹ ᱜᱮᱦᱟᱸᱜ ᱛᱟᱵᱚᱱ ᱵᱮᱥᱤ ᱠᱚ ᱛᱟᱦᱮᱱᱟ ᱟᱨ ᱱᱩᱠᱩ ᱥᱟᱺᱰᱤ ᱫᱚ ᱦᱟᱸᱜ ᱠᱚᱢ ᱜᱮᱠᱚ ᱛᱟᱦᱮᱱᱟ ᱛᱚ ᱜᱮᱰᱮᱹ ᱫᱚ ᱦᱟᱸᱜ ᱡᱚᱛᱚ ᱞᱮᱠᱟᱱ ᱠᱚᱠᱚ ᱛᱟᱦᱮᱱᱟ ᱟᱨ ᱩᱱᱠᱩ ᱫᱚ ᱥᱟᱺᱰᱤ ᱦᱚᱸᱠᱚ ᱛᱟᱦᱮᱱ ᱜᱮᱭᱟ ᱟᱨ ᱱᱩᱠᱩ ᱮᱸᱜᱟ ᱠᱚᱦᱚᱸ ᱠᱚ ᱛᱟᱦᱮᱱ ᱜᱮᱭᱟ ᱛᱳ ᱯᱳᱞᱴᱨᱤ ᱨᱮᱫᱚ

ᱵᱟᱧᱪᱟᱣ ᱠᱚ ᱞᱟᱹᱜᱤᱫ ᱛᱮᱫᱚ ᱛᱚ ᱟᱹᱞᱤᱧ ᱛᱤᱱ ᱢᱟᱥ ᱨᱮ ᱤᱧᱫᱚ ᱵᱷᱮᱠᱥᱤᱱᱤᱧ ᱮᱢᱟ ᱠᱚ ᱠᱟᱱᱟ ᱵᱩᱡᱷᱟᱹᱣ ᱪᱮ ᱛᱤᱱ ᱢᱟᱥ ᱨᱮ ᱢᱤᱫ ᱫᱷᱟᱣ ᱵᱷᱮᱠᱥᱤᱱᱤᱧ ᱮᱢᱟᱠᱚ ᱠᱟᱱᱟ ᱫᱚ ᱡᱤᱱᱤᱥᱮᱢ ᱫᱚᱦᱚ ᱠᱟᱭ ᱢᱟᱱᱮ ᱫᱚ ᱱᱤᱦᱟᱹᱛ ᱜᱮ ᱨᱟᱱ ᱟᱨ ᱢᱩᱨᱜᱟᱹᱱ ᱢᱟ ᱦᱩᱭᱩᱜ ᱜᱮᱭᱟ ᱚᱱᱟ ᱦᱤᱥᱟᱹᱵᱽ ᱛᱮ ᱩᱱᱠᱩ ᱵᱮᱥ ᱠᱚ ᱛᱟᱦᱮᱱ ᱢᱟ ᱟᱨ ᱡᱚᱢᱼᱧᱩ ᱠᱚᱦᱚᱸ ᱮᱢ ᱵᱟᱲᱟᱜ ᱜᱮ ᱩᱱᱠᱩ ᱟᱵᱚ ᱡᱤᱱᱤᱥ ᱵᱚᱱ ᱫᱚᱦᱚ ᱠᱚᱣᱟ ᱢᱟᱱᱮ ᱫᱚ ᱡᱚᱛᱚᱱ ᱫᱚ ᱱᱤᱦᱟᱹᱛ ᱜᱮ ᱦᱩᱭᱩᱜᱼᱟ ᱡᱩᱫᱤ ᱵᱟᱢ ᱡᱳᱜᱟᱣ ᱡᱚᱛᱚᱱᱟ ᱮᱱᱠᱷᱟᱱ ᱫᱚ ᱚᱸᱰᱮ ᱛᱟᱵᱚᱱ ᱵᱟᱭ ᱜᱟᱱᱚᱜᱼᱟ ᱵᱟᱭ ᱜᱟᱱᱚᱜᱼᱟ ᱢᱟᱱᱮ ᱠᱷᱟᱨᱟᱯᱚᱜᱼᱟ ᱡᱤᱱᱤᱥᱴᱟ ᱡᱚᱛᱚ ᱠᱚ ᱜᱚᱡ ᱫᱟᱲᱮᱭᱟᱜᱼᱟ ᱵᱷᱮᱠᱥᱤᱱ ᱠᱚ ᱵᱟᱭ ᱞᱟᱜᱟᱜ ᱠᱷᱟᱱ ᱨᱳᱜᱽ ᱠᱚᱛᱮ ᱮᱢᱟᱱ ᱠᱚᱛᱮ ᱡᱩᱫᱤ ᱵᱟᱢ ᱜᱷᱟᱥᱟᱣ ᱢᱟᱡᱟᱣᱟ ᱮᱱᱠᱷᱟᱱ ᱚᱱᱟ ᱠᱷᱟᱨᱟᱯ ᱦᱚᱸ ᱫᱟᱲᱮᱭᱟᱜᱼᱟ ᱚᱱᱟ ᱦᱤᱥᱟᱹᱵᱽ ᱛᱮ ᱟᱵᱚ ᱡᱟᱦᱟᱸ ᱡᱤᱱᱤᱥ ᱠᱚ ᱫᱚᱦᱚᱭᱟ ᱚᱱᱟ ᱠᱚᱫᱚ ᱟᱵᱚ ᱢᱟᱱᱮ ᱱᱤᱦᱟᱹᱛᱤ ᱡᱚᱛᱚᱱ ᱫᱚ ᱫᱚᱨᱠᱟᱨ ᱠᱟᱱ ᱜᱮᱭᱟ